ᱦᱮᱸ ᱤᱧ ᱢᱟᱱ ᱢᱚᱱᱫᱤᱨᱤᱧ ᱧᱮᱞ ᱠᱟᱫᱟ ᱟᱨ ᱤᱧ ᱟᱹᱪᱩᱨ ᱠᱟᱱᱟ ᱡᱟᱦᱟᱸ ᱫᱚ ᱱᱚᱫᱤᱭᱟ ᱨᱮᱱᱟᱜ ᱛᱟᱨᱟᱯᱤᱴ ᱚᱱᱟ ᱢᱚᱱᱫᱤᱨ ᱫᱚ ᱧᱮᱞᱛᱮ ᱟᱹᱰᱤ ᱵᱮᱥ ᱜᱮ ᱟᱨ ᱟᱹᱰᱤ ᱥᱚᱱᱱᱟᱥᱤ ᱠᱚ ᱢᱮᱱᱟᱜ ᱠᱚᱣᱟ ᱟᱹᱰᱤ ᱫᱮᱵ ᱫᱮᱵᱤ ᱠᱚ ᱢᱮᱱᱟᱜ ᱠᱚᱣᱟ ᱟᱨ ᱚᱸᱰᱮ ᱫᱚ ᱫᱤᱱᱟᱹᱢ ᱜᱮ ᱟᱭᱢᱟ ᱦᱚᱲ ᱚᱸᱰᱮ ᱧᱮᱞ ᱞᱟᱹᱜᱤᱫ ᱠᱚ ᱦᱤᱡᱩᱜᱼᱟ ᱟᱨ ᱩᱱᱠᱩ ᱡᱟᱦᱟᱸ ᱚᱸᱰᱮ ᱥᱚᱱᱱᱟᱥᱤ ᱠᱚ ᱢᱮᱱᱟᱜ ᱠᱚᱣᱟ ᱥᱮ ᱡᱟᱦᱟᱸ ᱠᱚ ᱢᱮᱛᱟ ᱠᱚ ᱠᱟᱱᱟ ᱥᱟᱹᱢᱤᱡᱤ ᱥᱮ ᱴᱷᱟᱹᱠᱩᱨ ᱟᱨ ᱚᱸᱰᱮ ᱫᱤᱱᱟᱹᱢ ᱜᱮ ᱡᱚᱢᱟᱜ ᱠᱚ ᱮᱢᱚᱜᱼᱟ ᱠᱷᱤᱪᱩᱲᱤ ᱟᱨ ᱟᱹᱰᱤ ᱱᱟᱯᱟᱭ ᱚᱱᱟ ᱢᱚᱱᱫᱤᱨ ᱨᱮᱫᱚ ᱟᱨ ᱟᱠᱚ ᱨᱮᱱ ᱡᱟᱦᱟᱸᱭ ᱦᱤᱱᱫᱩ ᱫᱷᱚᱨᱚᱢ ᱨᱮᱱ ᱵᱷᱚᱠᱛᱚ ᱢᱮᱱᱟᱜ ᱠᱚᱣᱟ ᱦᱟᱡᱟᱨ ᱦᱟᱡᱟᱨ ᱵᱷᱚᱠᱛᱚ ᱚᱸᱰᱮ ᱧᱮᱞ ᱞᱟᱹᱜᱤᱫ ᱥᱮ ᱫᱮᱵᱟ ᱥᱮᱵᱟ ᱞᱟᱹᱜᱤᱫ ᱠᱚ ᱦᱤᱡᱩᱜᱼᱟ ᱟᱨ ᱧᱮᱞ ᱟᱠᱚ ᱟᱨ ᱠᱚ ᱫᱟᱱ ᱦᱚᱴᱚ ᱠᱟᱜᱼᱟ ᱟᱠᱚᱣᱟᱜ ᱤᱭᱟᱹ ᱩᱱᱱᱚᱛᱤ ᱞᱟᱹᱜᱤᱫ ᱥᱮ ᱞᱟᱦᱟᱭ ᱞᱟᱹᱜᱤᱫ ᱡᱟᱦᱟᱸ ᱟᱠᱚᱣᱟᱜ ᱢᱚᱱᱫᱤᱨ ᱵᱟᱵᱚᱫ